ᱤᱧ ᱥᱮᱹᱨᱮᱹᱧ ᱠᱚᱧ ᱚᱞᱞᱮᱫᱟ ᱱᱚᱶᱟ ᱥᱮᱹᱨᱮᱹᱧ ᱨᱮᱭᱟᱜ ᱡᱚᱥ ᱫᱚ ᱥᱚᱢᱟᱡᱽ ᱨᱮᱱ ᱦᱚᱲᱠᱚ ᱡᱟᱜᱽᱣᱟᱨᱠᱚ ᱞᱟᱹᱜᱤᱫ ᱡᱟᱛᱮ ᱦᱚᱲᱦᱚᱸ ᱟᱭᱢᱟ ᱥᱮᱹᱨᱮᱹᱧ ᱢᱟᱫᱽᱫᱷᱚᱢ ᱛᱮᱠᱚ ᱵᱟᱰᱟᱭ ᱫᱟᱲᱮᱭᱟᱜᱼᱟ ᱟᱨᱠᱚ ᱪᱮᱫᱟ